ᱤᱧᱟᱹᱜ ᱴᱚᱴᱷᱟᱨᱮᱱ ᱵᱤᱫᱷᱟᱭᱚᱠ ᱥᱟᱞᱟᱜ ᱤᱧ ᱡᱳᱜᱟᱡᱳᱜᱽ ᱟᱠᱟᱫᱼᱟ ᱜᱚᱝᱠᱮ ᱥᱟᱞᱟᱜ ᱡᱳᱜᱟᱡᱳᱜᱽ ᱠᱟᱛᱮᱫ ᱟᱭᱟᱜ ᱚᱲᱟᱜ ᱨᱮ ᱥᱮᱴᱮᱨ ᱠᱟᱛᱮᱫ ᱟᱞᱮ ᱟᱹᱛᱩ ᱨᱮᱭᱟᱜ ᱮᱛᱚᱦᱚᱵ ᱵᱤᱫᱽᱫᱟᱹᱜᱟᱲ ᱨᱮ ᱥᱟᱱᱛᱟᱲᱤ ᱯᱟᱹᱨᱥᱤ ᱛᱮ ᱚᱞ ᱯᱟᱲᱦᱟᱣ ᱮᱛᱚᱦᱚᱵᱚᱜ ᱢᱟ ᱚᱱᱟ ᱵᱟᱠᱷᱨᱟᱛᱮ ᱟᱨᱡᱤ ᱥᱟᱠᱟᱢ ᱮᱢ ᱦᱩᱭ ᱞᱮᱱᱟ ᱵᱟᱨ ᱪᱟᱸᱫᱚ ᱛᱟᱭᱚᱢ ᱵᱤᱫᱷᱟᱭᱚᱠ ᱜᱚᱢᱠᱮᱭᱟᱜ ᱜᱚᱲᱚᱛᱮ ᱟᱞᱮ ᱟᱹᱛᱩ ᱨᱮ ᱮᱛᱚᱦᱚᱵ ᱵᱤᱫᱽᱫᱟᱹᱜᱟᱲ ᱨᱮ ᱥᱟᱱᱛᱟᱲᱤ ᱯᱟᱹᱨᱥᱤ ᱛᱮ ᱚᱞᱼᱯᱟᱲᱦᱟᱣ ᱮᱛᱚᱦᱚᱵ ᱦᱩᱭ ᱟᱠᱟᱱᱟ